ᱢᱤᱫ ᱦᱚᱲ ᱥᱮᱪᱮᱫᱟᱱ ᱦᱩᱭᱩᱜ ᱞᱟᱹᱜᱤᱫ ᱛᱮ ᱟᱹᱰᱤᱜᱟᱱ ᱱᱤᱭᱚᱢ ᱯᱟᱸᱡᱟᱭ ᱦᱩᱭᱩᱜ ᱛᱟᱭᱟ ᱥᱮ ᱟᱹᱰᱤᱜᱟᱱ ᱚᱱᱠᱟ ᱵᱟᱹᱲᱤᱡ ᱠᱟᱹᱢᱤ ᱠᱚ ᱟᱲᱟᱜ ᱜᱤᱰᱤ ᱦᱩᱭᱩᱜ ᱛᱟᱭᱟ ᱢᱮᱱᱫᱚ ᱵᱟᱹᱲᱤᱡ ᱫᱚ ᱱᱤᱥᱟᱹ ᱡᱤᱱᱤᱥ ᱦᱚᱸ ᱵᱟᱝ ᱡᱚᱢ ᱞᱟᱹᱠᱛᱤ ᱠᱟᱱᱛᱟᱭᱟ ᱥᱮ ᱵᱟᱝ ᱧᱩ ᱞᱟᱹᱠᱛᱤ ᱠᱟᱱᱛᱟᱭᱟ ᱞᱟᱴᱩ ᱠᱟᱹᱴᱤᱡ ᱦᱚᱲ ᱥᱟᱞᱟᱜ ᱫᱩᱲᱩᱵ ᱯᱟᱱᱛᱮ ᱦᱩᱭᱩᱜᱼᱟ ᱩᱱᱠᱩ ᱥᱟᱞᱟᱜ ᱢᱚᱡᱽ ᱥᱚᱢᱯᱚᱨᱠᱚ ᱫᱚᱦᱚᱭ ᱦᱩᱭᱩᱜᱼᱟ ᱢᱚᱡᱽ ᱵᱮᱵᱚᱦᱟᱨ ᱡᱟᱹᱨᱩᱲᱟ ᱟᱨ ᱢᱤᱫᱴᱟᱱ ᱥᱚᱢᱚᱭ ᱨᱮᱭᱟᱜ ᱟᱹᱰᱤ ᱢᱟᱨᱟᱝ ᱢᱟᱱᱟᱣ ᱵᱟᱛᱟᱣ ᱦᱩᱭᱩᱜᱼᱟ ᱥᱚᱢᱚᱭ ᱨᱮ ᱵᱮᱨᱮᱫᱚᱜ ᱦᱩᱭᱩᱜᱼᱟ ᱥᱮᱛᱟᱜ ᱵᱮᱨᱮᱫᱚᱜ ᱦᱩᱭᱩᱜᱼᱟ ᱥᱚᱢᱚᱭ ᱨᱮ ᱡᱚᱢᱼᱧᱩ ᱨᱮᱦᱚᱸ ᱫᱷᱮᱭᱟᱱ ᱫᱚᱦᱚᱭ ᱦᱩᱭᱩᱜᱼᱟ ᱥᱚᱢᱚᱭ ᱨᱮ ᱚᱞᱚᱜ ᱯᱟᱲᱦᱟᱣ ᱦᱩᱭᱩᱜᱼᱟ ᱡᱚᱛᱚᱣᱟᱜ ᱥᱚᱢᱚᱭ ᱥᱟᱶ ᱥᱟᱶᱛᱮ ᱠᱟᱹᱢᱤ ᱤᱫᱤ ᱦᱩᱭᱩᱜᱼᱟ